ᱥᱟᱱᱛᱟᱞᱤ ᱯᱟᱹᱨᱥᱤ ᱫᱚ ᱟᱵᱚ ᱥᱟᱱᱛᱟᱲ ᱠᱚᱣᱟᱜ ᱫᱚ ᱢᱤᱫ ᱜᱚᱨᱚᱵᱟᱱᱟᱜ ᱯᱟᱹᱨᱥᱤ ᱠᱟᱱᱟ ᱥᱮ ᱡᱟᱱᱟᱢ ᱟᱲᱟᱝ ᱯᱟᱹᱨᱥᱤ ᱠᱟᱱᱟ ᱱᱚᱣᱟ ᱯᱟᱹᱨᱥᱤ ᱛᱟᱞᱟ ᱛᱮᱜᱮ ᱟᱵᱚ ᱥᱮᱫᱟᱭ ᱠᱷᱚᱱ ᱡᱟᱦᱟᱸ ᱦᱮᱡ ᱟᱹᱜᱩ ᱟᱠᱟᱱ ᱢᱮᱱᱠᱟᱛᱷᱟ ᱵᱷᱮᱱᱛᱟ ᱠᱟᱛᱷᱟ ᱠᱩᱫᱩᱢ ᱠᱟᱹᱦᱱᱤ ᱮᱢᱟᱱ ᱠᱚᱵᱚᱱ ᱥᱮᱬᱟ ᱟᱹᱜᱩᱭᱮᱫᱟ ᱟᱨ ᱵᱟᱝ ᱮᱱᱮᱡ ᱥᱮᱨᱮᱧ ᱞᱟᱹᱭᱼᱞᱟᱠᱪᱟᱨ ᱠᱚ ᱦᱮᱡ ᱟᱹᱜᱩ ᱟᱠᱟᱱᱟ ᱱᱚᱣᱟ ᱞᱮᱠᱟᱛᱮ ᱥᱟᱱᱛᱟᱞᱤ ᱯᱟᱹᱨᱥᱤ ᱫᱚ ᱟᱵᱚ ᱢᱤᱫ ᱟᱵᱚᱣᱟᱜ ᱟᱵᱚ ᱵᱚᱱ ᱟᱯᱱᱟᱨᱢᱟ ᱟᱨ ᱵᱟᱝ ᱱᱚᱣᱟ ᱯᱟᱹᱨᱥᱤ ᱛᱮ ᱡᱟᱦᱟᱱ ᱡᱚᱛᱚ ᱠᱚ ᱱᱚᱣᱟᱵᱚᱱ ᱥᱮᱬᱟᱭᱢᱟ ᱟᱨᱵᱚᱱ ᱥᱚᱨᱠᱟᱨ ᱴᱷᱮᱱ ᱱᱤᱭᱟᱹ ᱜᱮᱵᱚᱱ ᱟᱨᱫᱟᱥᱚᱜᱼᱟ ᱡᱮ ᱟᱵᱚ ᱱᱚᱣᱟ ᱯᱟᱹᱨᱥᱤ ᱥᱚᱝᱵᱤᱫᱷᱟᱱ ᱨᱮ ᱥᱮᱞᱮᱫ ᱠᱟᱛᱮᱫ ᱟᱵᱚ ᱱᱚᱣᱟ ᱯᱟᱹᱨᱥᱤ ᱛᱮ ᱯᱟᱲᱦᱟᱣ ᱠᱟᱛᱮᱫ ᱪᱟᱹᱠᱨᱤ ᱠᱚ ᱮᱢ ᱫᱟᱲᱮ ᱮᱢᱟᱵᱚᱱᱢᱟ ᱟᱨ ᱵᱟᱝ ᱱᱚᱣᱟ ᱡᱟᱦᱟᱸ ᱯᱟᱹᱨᱥᱤ ᱱᱚᱣᱟ ᱯᱟᱹᱨᱥᱤ ᱛᱮᱜᱮ ᱟᱵᱚ ᱡᱚᱛᱚ ᱥᱟᱱᱛᱟᱲ ᱦᱚᱯᱚᱱ ᱵᱚᱱ ᱨᱚᱲᱢᱟ ᱟᱨ ᱵᱟᱝ ᱱᱚᱣᱟ ᱛᱮᱜᱮ ᱟᱵᱚᱣᱟᱜ ᱢᱤᱫ ᱪᱤᱱᱦᱟᱹᱯ ᱨᱮᱱᱟᱜ ᱰᱟᱦᱟᱨ ᱨᱮ ᱢᱤᱫ ᱵᱟᱝ ᱢᱤᱫ ᱫᱤᱱ ᱤᱧ ᱩᱫᱩᱜ ᱥᱚᱫᱚᱨᱟ